ᱥᱟᱫᱚᱢ ᱫᱚ ᱵᱮᱥ ᱚᱠᱟ ᱞᱮᱠᱟᱱ ᱡᱟᱹᱛ ᱵᱚᱞᱛᱮ ᱱᱚᱸᱰᱮ ᱫᱚ ᱩᱱᱤ ᱥᱟᱫᱚᱢ ᱡᱟᱦᱟᱸᱛᱮ ᱠᱟᱹᱴᱤᱡ ᱩᱥᱩᱞ ᱧᱚᱜᱼᱮ ᱛᱟᱦᱮᱱ ᱢᱟᱭ ᱟᱨ ᱠᱟᱹᱴᱤᱡ ᱦᱚᱲᱢᱚ ᱧᱚᱜᱼᱮ ᱛᱟᱦᱮᱱ ᱢᱟᱭ ᱡᱟᱦᱟᱸᱞᱮᱠᱟ ᱯᱩᱬᱼᱦᱮᱸᱫᱮ ᱠᱚ ᱛᱟᱦᱮᱱᱟᱛᱚ ᱛᱳ ᱱᱚᱸᱰᱮ ᱠᱷᱮᱛᱨᱮ ᱨᱮᱫᱚ ᱥᱟᱫᱚᱢ ᱫᱚ ᱵᱮᱥ ᱩᱥᱩᱞ ᱧᱚᱜ ᱡᱟᱹᱛ ᱨᱮᱱᱮ ᱥᱟᱫᱚᱢᱮ ᱛᱟᱦᱮᱱ ᱢᱟ ᱡᱟᱦᱟᱸᱛᱮ ᱩᱱᱤᱫᱚ ᱵᱤᱵᱷᱤᱱᱱᱚ ᱡᱟᱭᱜᱟ ᱠᱷᱚᱱ ᱟᱨ ᱠᱟᱹᱴᱤᱡ ᱥᱟᱺᱜᱤᱧ ᱧᱚᱜ ᱡᱟᱭᱜᱟ ᱩᱱᱤ ᱵᱮᱣᱦᱟᱨ ᱫᱟᱲᱮᱜ ᱢᱟᱭ ᱡᱟᱦᱟᱸᱛᱮ ᱡᱟᱦᱟᱱᱟᱜ ᱥᱩᱵᱤᱫᱷᱟ ᱤᱫᱤ ᱟᱹᱜᱩ ᱚᱱᱟᱠᱚ ᱦᱩᱭᱩᱜ ᱢᱟ ᱵᱮᱥ ᱚᱱᱠᱟᱱ ᱡᱟᱹᱛ ᱨᱮᱱ ᱥᱟᱫᱚᱢ ᱫᱚ ᱛᱟᱦᱮᱸ ᱞᱮᱱᱠᱷᱟᱱ ᱵᱷᱟᱹᱞᱤᱜᱼᱟ ᱟᱨ ᱦᱮᱸᱫᱮ ᱥᱮ ᱯᱩᱬ ᱠᱟᱞᱟᱨ ᱫᱚ ᱵᱟᱝ ᱴᱷᱤᱠᱟᱜᱼᱟ ᱢᱳᱴᱟᱢᱩᱴᱤ ᱩᱥᱩᱞ ᱠᱷᱟᱱ ᱫᱚ ᱢᱤᱫᱴᱟᱱ ᱥᱟᱫᱚᱢ ᱨᱮᱱ ᱩᱯᱚᱡᱩᱠᱛᱚ ᱩᱱᱤ ᱥᱟᱫᱚᱢ ᱫᱚ ᱠᱟᱱᱟᱭ